ᱮᱸᱜ ᱠᱷᱮᱸᱞᱳᱰ ᱥᱮᱠᱴᱚᱨ ᱫᱚ ᱟᱵᱚᱣᱟᱜ ᱦᱚᱲᱢᱚ ᱞᱟᱹᱜᱤᱫ ᱫᱚ ᱟᱹᱰᱤ ᱜᱮ ᱵᱷᱩᱢᱤᱠᱟ ᱯᱟᱞᱚᱱ ᱜᱮᱭᱟᱭᱟᱭ ᱪᱮᱫᱟᱜ ᱥᱮ ᱟᱵᱚᱣᱟᱜ ᱦᱚᱲᱢᱚ ᱴᱷᱤᱠ ᱫᱚᱦᱚ ᱠᱚᱨᱛᱮ ᱜᱮᱞᱮ ᱟᱵᱚ ᱯᱨᱚᱛᱤᱫᱤᱱ ᱞᱮᱠᱟ ᱟᱵᱚ ᱢᱳᱨᱱᱤᱝ ᱚᱣᱟᱞᱠ ᱠᱤᱝᱵᱟ ᱤᱵᱷᱤᱱᱤᱝ ᱚᱣᱟᱞᱠ ᱡᱟᱦᱟᱸᱭ ᱠᱚ ᱠᱷᱮᱞ ᱨᱮᱱᱟᱜ ᱚᱱᱠᱟ ᱥᱚᱢᱚᱭ ᱵᱟᱱᱩᱜ ᱛᱟᱠᱚᱣᱟ ᱩᱱᱠᱩ ᱫᱚ ᱚᱱᱠᱟ ᱫᱤᱱ ᱜᱮᱠᱚ ᱫᱟᱸᱬᱟᱱ ᱜᱮᱭᱟ ᱡᱮᱭᱥᱮ ᱜᱮ ᱩᱱᱠᱩ ᱩᱱᱠᱩᱣᱟᱜ ᱠᱷᱮᱛᱨᱮ ᱦᱚᱸ ᱵᱤᱥᱤ ᱵᱟᱝ ᱨᱮᱦᱚᱸ ᱮᱸᱜ ᱮᱠᱥᱚᱨ ᱢᱚᱫᱽᱫᱷᱮ ᱨᱮ ᱳᱭ ᱯᱷᱳᱴᱴᱤ ᱯᱷᱟᱭᱤᱵ ᱯᱟᱨᱥᱮᱱ ᱜᱟᱱ ᱮᱸᱜ ᱦᱚᱲᱢᱚ ᱴᱷᱤᱠ ᱛᱟᱦᱮᱸᱱ ᱛᱟᱠᱚᱣᱟ ᱡᱟᱦᱟᱸᱭ ᱠᱚ ᱵᱚᱞ ᱠᱚ ᱜᱟᱛᱮᱜᱼᱟ ᱮᱸᱜ ᱩᱱᱠᱩ ᱫᱚ ᱳᱭ ᱢᱤᱱᱤᱢᱟᱢ ᱱᱟᱭᱤᱱᱴᱤ ᱮᱭᱤᱴ ᱚᱱᱠᱟ ᱠᱤᱪᱷᱩ ᱮᱠᱴᱟ ᱛᱟᱦᱮᱸᱱ ᱛᱟᱠᱚᱣᱟ ᱛᱚ ᱢᱟᱱᱮ ᱚᱱᱟ ᱠᱷᱟᱹᱛᱤᱨ ᱢᱟᱱᱮ ᱠᱷᱮᱞ ᱥᱚᱸᱜᱮ ᱡᱩᱠᱛᱚ ᱛᱟᱦᱮᱸᱱ ᱠᱷᱟᱡ ᱫᱚ ᱟᱹᱰᱤ ᱜᱮ ᱢᱚᱸᱡ ᱡᱮᱭᱥᱮ ᱠᱮ ᱡᱟᱦᱟᱸᱭ ᱵᱟᱠᱚ ᱠᱷᱮᱞᱟ ᱩᱱᱠᱩᱣᱟᱜ ᱥᱚᱨᱤᱨ ᱫᱚ ᱩᱱᱟᱹᱜ ᱢᱚᱸᱡ ᱫᱚ ᱵᱟᱝ ᱛᱟᱦᱮᱸᱱᱟ ᱩᱱᱟᱹᱜ ᱯᱷᱤᱴᱱᱮᱥ ᱫᱚ ᱵᱟᱝ ᱛᱟᱦᱮᱸᱱ ᱜᱮᱭᱟ ᱡᱮᱭᱥᱮ ᱠᱮ ᱡᱮᱠᱳᱱᱳ ᱠᱷᱮᱛᱨᱮ ᱨᱮᱜᱮ ᱩᱱᱠᱩ ᱫᱚ ᱵᱤᱥᱤ ᱠᱚ ᱟᱞᱚᱱᱛᱚ ᱜᱚᱫᱚᱜᱼᱟ ᱟᱨ ᱡᱟᱦᱟᱸᱭ ᱠᱚ ᱠᱷᱮᱞᱟ ᱩᱱᱠᱩ ᱫᱚ ᱚᱱᱠᱟ ᱜᱮ ᱢᱟᱱᱮ ᱯᱚᱨᱤᱥᱨᱚᱢᱤ ᱠᱟᱢᱤ ᱨᱮ ᱩᱱᱠᱩ ᱫᱚ ᱟᱰᱤ ᱠᱚ ᱯᱟᱨᱚᱫᱚᱨᱥᱤ ᱜᱮᱭᱟ ᱪᱮᱫᱟᱜ ᱥᱮ